ᱡᱟᱦᱟᱸ ᱫᱚ ᱟᱵᱚ ᱥᱟᱱᱛᱟᱲ ᱯᱟᱹᱨᱥᱤ ᱫᱚ ᱞᱟᱦᱟ ᱡᱟᱦᱟᱸ ᱛᱟᱦᱮᱸ ᱠᱟᱱ ᱚᱱᱟ ᱠᱚᱫᱚ ᱥᱟᱱᱟᱢᱟᱜ ᱵᱚᱱ ᱦᱤᱲᱤᱧ ᱪᱟᱵᱟ ᱠᱟᱜᱼᱟ ᱟᱨ ᱱᱤᱛᱚᱜ ᱡᱟᱦᱟᱸ ᱥᱟᱱᱛᱟᱲ ᱯᱟᱹᱨᱥᱤ ᱨᱚᱨᱚᱲ ᱠᱚᱨᱛᱮ ᱜᱤᱭᱮ ᱟᱵᱚ ᱡᱟᱦᱟᱸ ᱫᱤᱠᱩ ᱠᱚ ᱥᱟᱶ ᱜᱟᱛᱮ ᱜᱟᱛᱮ ᱛᱮ ᱫᱤᱠᱩ ᱠᱟᱛᱷᱟ ᱵᱚᱱ ᱢᱮᱥᱟᱞᱮᱜ ᱠᱟᱱᱟ ᱛᱚ ᱚᱱᱟᱜᱤᱧ ᱢᱮᱱᱟ ᱥᱮᱫᱟᱭ ᱫᱚ ᱥᱟᱱᱛᱟᱲᱤ ᱯᱟᱹᱨᱥᱤ ᱫᱚ ᱡᱟᱦᱟᱸ ᱵᱚᱱ ᱜᱟᱯᱟᱞ ᱢᱟᱨᱟᱜ ᱠᱟᱱ ᱛᱟᱦᱮᱸᱜ ᱡᱚᱛᱚᱣᱟᱜ ᱠᱚᱜᱮ ᱥᱟᱱᱛᱟᱲᱤ ᱯᱟᱹᱨᱥᱤ ᱛᱮᱵᱚᱱ ᱜᱟᱯᱟᱞ ᱢᱟᱨᱟᱜ ᱠᱟᱱ ᱛᱟᱦᱮᱸᱜ ᱟᱨ ᱚᱸᱰᱮ ᱫᱚ ᱫᱤᱠᱩᱣᱟᱜ ᱠᱟᱛᱟ ᱫᱚ ᱵᱟᱵᱚᱱ ᱥᱮᱞᱮᱫᱮᱜ ᱠᱟᱱ ᱛᱟᱦᱮᱱᱟ ᱟᱨ ᱱᱤᱛ ᱫᱚ ᱡᱟᱦᱟᱸ ᱦᱩᱭ ᱠᱟᱱ ᱫᱤᱠᱩ ᱠᱚ ᱥᱟᱶ ᱜᱟᱛᱮ ᱦᱮᱲᱟ ᱜᱷᱮᱥᱟ ᱛᱮ ᱟᱵᱚ ᱫᱚ ᱫᱤᱠᱩᱣᱟᱜ ᱠᱟᱛᱷᱟ ᱦᱚᱸᱵᱚᱱ ᱥᱟᱱᱛᱟᱲ ᱯᱟᱹᱨᱥᱤᱭᱟᱜ ᱜᱟᱯᱟᱞᱢᱟᱨᱟᱣ ᱥᱟᱶ ᱦᱚᱸᱵᱚᱱ ᱨᱚᱲ ᱥᱮᱞᱮᱫᱮᱜ ᱠᱟᱱ ᱛᱟᱦᱮᱸᱜ ᱵᱟ ᱥᱮᱞᱮᱫ ᱮᱫᱟᱵᱚᱱ ᱟᱫᱚ ᱥᱟᱱᱛᱟᱲ ᱵᱷᱟᱥᱟ ᱫᱚ ᱥᱟᱱᱛᱟᱲ ᱯᱟᱹᱨᱥᱤ ᱵᱷᱟᱥᱟ ᱫᱚ ᱟᱞᱚ ᱵᱚᱱ ᱦᱤᱲᱤᱧ ᱢᱟ